ᱟᱵᱚ ᱵᱷᱟᱨᱚᱛ ᱫᱤᱥᱚᱢ ᱨᱮ ᱟᱭᱢᱟ ᱨᱚᱠᱚᱢ ᱯᱟᱹᱨᱥᱤ ᱢᱮᱱᱟᱜ ᱟᱠᱟᱫᱟ ᱚᱱᱟ ᱢᱚᱫᱽᱫᱷᱮ ᱨᱮ ᱟᱵᱚᱣᱟᱜ ᱡᱟᱦᱟᱸ ᱥᱚᱨᱮᱥ ᱯᱟᱹᱨᱥᱤ ᱥᱟᱱᱛᱟᱞ ᱯᱟᱹᱨᱥᱤ ᱱᱤᱭᱟᱹ ᱫᱚ ᱟᱵᱚ ᱵᱷᱟᱨᱚᱛ ᱨᱮᱭᱟᱜ ᱡᱟᱦᱟᱸ ᱥᱚᱝᱵᱤᱫᱷᱟᱱ ᱚᱱᱟ ᱨᱮᱦᱚᱸ ᱥᱤᱠᱨᱤᱛᱤᱭ ᱧᱟᱢ ᱟᱠᱟᱫᱟ ᱢᱮᱱᱠᱷᱟᱱ ᱟᱵᱚ ᱱᱤᱭᱟᱹ ᱱᱟᱦᱟᱜ ᱡᱩᱜᱽ ᱨᱮ ᱟᱭᱢᱟ ᱨᱚᱠᱚᱢ ᱠᱤᱥᱟᱹᱲ ᱦᱚᱲ ᱡᱟᱦᱟᱸᱭ ᱠᱚᱫᱚ ᱴᱟᱣᱩᱱ ᱵᱟᱡᱟᱨ ᱵᱟ ᱥᱚᱦᱚᱨ ᱨᱮᱠᱚ ᱛᱟᱦᱮᱱ ᱠᱟᱱᱟ ᱩᱱᱠᱩ ᱧᱮᱞᱚᱜ ᱠᱟᱱᱟ ᱡᱮ ᱱᱮᱛᱟᱨ ᱟᱵᱚᱣᱟᱜ ᱡᱟᱦᱟᱸ ᱥᱟᱱᱛᱟᱲ ᱯᱟᱹᱨᱥᱤ ᱱᱤᱭᱟᱹ ᱫᱚ ᱵᱟᱠᱚ ᱥᱚᱨᱮᱥᱟᱜ ᱠᱟᱱᱟ ᱱᱤᱭᱟᱹ ᱵᱟᱹᱜᱤ ᱠᱟᱛᱮ ᱟᱠᱚ ᱮᱴᱟᱜ ᱨᱚᱠᱚᱢ ᱯᱟᱹᱨᱥᱤ ᱠᱚ ᱵᱮᱵᱚᱦᱟᱨᱮᱫᱟ ᱢᱮᱱᱠᱷᱟᱱ ᱱᱚᱝᱠᱟ ᱞᱮᱠᱷᱟᱡ ᱫᱚ ᱵᱟᱹᱭ ᱵᱟᱹᱭ ᱛᱮ ᱟᱵᱚᱣᱟᱜ ᱯᱟᱹᱨᱥᱤ ᱟᱫ ᱪᱟᱞᱟᱜᱼᱟ ᱚᱱᱟ ᱛᱮ ᱟᱵᱚ ᱟᱵᱚᱣᱟᱜ ᱯᱟᱹᱨᱥᱤ ᱫᱚ ᱮᱴᱟᱜ ᱯᱟᱹᱨᱥᱤ ᱛᱮ ᱵᱟᱝ ᱨᱚᱲ ᱠᱟᱛᱮ ᱟᱵᱚ ᱥᱟᱱᱛᱟᱲ ᱯᱟᱹᱨᱥᱤ ᱜᱮᱵᱚᱱ ᱟᱯᱱᱟᱨᱟ